ᱦᱮᱸ ᱥᱮᱠᱮᱱᱰ ᱦᱮᱱᱰ ᱯᱨᱚᱰᱟᱠᱴ ᱫᱚ ᱛᱷᱚᱲᱟ ᱜᱟᱱ ᱵᱟᱹᱲᱤᱡ ᱡᱤᱱᱤᱥ ᱠᱟᱱᱟ ᱠᱟᱨᱚᱱ ᱥᱮᱠᱮᱱᱰ ᱦᱮᱱᱰ ᱫᱚ ᱚᱱᱟ ᱠᱳᱱᱳ ᱵᱷᱚᱨᱥᱟ ᱵᱟᱹᱱᱩᱜᱼᱟ ᱛᱮᱦᱮᱧ ᱦᱮᱱᱟᱜᱼᱟ ᱜᱟᱯᱟ ᱫᱚ ᱵᱟᱹᱱᱩᱜᱼᱟ ᱢᱟᱱᱮ ᱛᱮᱦᱮᱧ ᱮᱢ ᱠᱤᱨᱤᱧ ᱠᱮᱫᱟ ᱛᱮᱦᱮᱧ ᱜᱮ ᱪᱟᱞᱟᱜ ᱠᱟᱱᱟ ᱜᱟᱯᱟ ᱛᱮᱫᱚ ᱦᱩᱭ ᱛᱚ ᱫᱟᱲᱮᱭᱟᱜᱼᱟ ᱯᱟᱪᱮᱜ ᱵᱟᱝ ᱪᱟᱞᱟᱜᱼᱟ ᱚᱱᱟ ᱤᱧ ᱥᱟᱛᱮᱜ ᱢᱤᱫ ᱫᱷᱟᱣ ᱦᱩᱭ ᱠᱟᱱᱟ ᱤᱧ ᱢᱤᱫᱴᱮᱱ ᱯᱨᱚᱰᱟᱠᱴ ᱯᱷᱳᱱ ᱤᱧ ᱠᱤᱨᱤᱧ ᱞᱮᱫᱟ ᱛᱮᱦᱮᱧ ᱤᱧ ᱠᱤᱨᱤᱧ ᱠᱮᱫᱟ ᱢᱤᱫ ᱢᱟᱥ ᱠᱷᱟᱱᱜᱮ ᱚᱱᱟ ᱵᱟᱹᱲᱤᱡ ᱮᱱᱟ ᱟᱨ ᱵᱟᱝ ᱪᱟᱞᱟᱜ ᱠᱟᱱᱟ ᱚᱠᱟᱴᱟᱜ ᱵᱮᱴᱨᱤ ᱠᱷᱟᱨᱟᱯᱱᱟ ᱰᱤᱥᱯᱞᱮ ᱢᱚᱡᱽ ᱛᱮ ᱵᱟᱭ ᱠᱟᱹᱢᱤᱭᱮᱫᱟ ᱵᱳᱛᱟᱢ ᱢᱚᱡᱽ ᱛᱮ ᱵᱟᱭ ᱠᱟᱹᱢᱤᱭᱮᱫᱟ ᱛᱚ ᱚᱱᱟᱜᱮ ᱥᱮᱠᱮᱱᱰ ᱦᱮᱱᱰ ᱯᱨᱚᱰᱟᱠᱴ ᱫᱚ ᱟᱵᱚ ᱫᱚ ᱮᱵᱷᱳᱰ ᱟᱵᱚᱱ ᱟᱵᱚ ᱡᱟᱛᱮ ᱚᱱᱟ ᱯᱨᱚᱰᱟᱠᱴ ᱡᱟᱛᱮ ᱚᱱᱟ ᱢᱚᱡᱽ ᱡᱟᱦᱟᱸ ᱯᱨᱚᱰᱟᱠᱴ ᱧᱮᱞ ᱠᱟᱛᱮᱫ ᱯᱨᱚᱰᱟᱠᱴ ᱵᱚᱱ ᱦᱟᱛ ᱥᱮᱠᱮᱱᱰ ᱦᱮᱱᱰ ᱠᱷᱚᱱ ᱫᱚ ᱟᱵᱚ ᱯᱷᱟᱥᱴ ᱦᱮᱱᱰ ᱫᱚ ᱱᱟᱣᱟ ᱱᱟᱣᱟ ᱨᱮᱫᱚ ᱪᱮᱫ ᱡᱮ ᱟᱢ ᱠᱚᱢᱯᱟᱱᱤ ᱠᱷᱚᱡ ᱞᱟᱹᱭ ᱫᱟᱲᱮᱭᱟᱜ ᱟᱢ ᱡᱮ ᱱᱤᱭᱟᱹ ᱫᱚ ᱵᱟᱹᱲᱤᱡ ᱠᱟᱱᱟ ᱩᱱᱠᱩ ᱫᱚ ᱚᱱᱟᱠᱚ ᱨᱤᱯᱞᱮᱥ ᱟᱠᱚ ᱥᱮᱠᱮᱱᱰ ᱦᱮᱱᱰ ᱡᱤᱱᱤᱥᱫᱚ ᱵᱟᱠᱚ ᱨᱤᱯᱞᱮᱥᱼᱟ